ᱟᱞᱮ ᱫᱚ ᱨᱮᱸᱜᱮᱡ ᱦᱚᱲ ᱪᱟᱹᱥᱤ ᱦᱚᱲ ᱢᱮᱱ ᱠᱟᱜ ᱢᱮ ᱪᱟᱹᱥᱤ ᱦᱚᱲ ᱢᱮᱱ ᱠᱟᱜ ᱢᱮ ᱟᱞᱮ ᱫᱚ ᱟᱭᱢᱟ ᱯᱚᱥᱩ ᱥᱮ ᱰᱟᱝᱨᱤ ᱢᱮᱨᱚᱢ ᱠᱚᱞᱮ ᱟᱹᱥᱩᱞ ᱠᱚᱣᱟ ᱩᱱᱠᱩ ᱟᱞᱟᱜᱽ ᱟᱞᱟᱜᱽ ᱞᱮ ᱟᱹᱥᱩᱞ ᱠᱟᱛᱮᱫ ᱢᱚᱡᱽ ᱜᱮᱞᱮ ᱡᱚᱢᱼᱧᱩ ᱞᱮ ᱮᱢᱟ ᱠᱚᱣᱟ ᱥᱮ ᱩᱱᱠᱩ ᱛᱮᱞᱮ ᱪᱟᱥᱮᱭᱟ ᱪᱟᱥ ᱠᱟᱛᱮᱫ ᱟᱨᱦᱚᱸ ᱢᱚᱡᱽ ᱥᱮ ᱢᱚᱡᱽ ᱟᱞᱮ ᱞᱮ ᱟᱨᱡᱟᱣᱟ ᱦᱩᱲᱩ ᱪᱟᱣᱞᱮ ᱠᱚ ᱟᱨ ᱩᱱᱠᱩ ᱢᱮᱱ ᱠᱟᱜ ᱢᱮ ᱡᱮᱭᱥᱮ ᱱᱩᱠᱩ ᱢᱮᱨᱚᱢ ᱥᱮ ᱱᱩᱠᱩ ᱰᱟᱝᱨᱤ ᱠᱚ ᱥᱮ ᱱᱩᱠᱩ ᱥᱤᱢ ᱠᱚ ᱥᱩᱠᱨᱤ ᱠᱚ ᱟᱭᱢᱟ ᱜᱮᱞᱮ ᱟᱹᱥᱩᱞ ᱠᱚᱣᱟ ᱟᱨ ᱱᱩᱠᱩ ᱠᱚ ᱢᱚᱡᱽ ᱥᱮ ᱢᱚᱡᱽ ᱟᱹᱥᱩᱞ ᱠᱟᱛᱮᱫ ᱱᱩᱠᱩ ᱠᱚ ᱡᱟᱦᱟᱸ ᱛᱤᱥ ᱫᱚᱨᱠᱟᱨ ᱯᱟᱲᱟᱜᱼᱟ ᱩᱱ ᱡᱚᱠᱷᱚᱱ ᱞᱮ ᱟᱹᱠᱷᱨᱤᱧ ᱠᱟᱛᱮᱫ ᱩᱱᱠᱩ ᱴᱷᱮᱱ ᱠᱷᱚᱱ ᱜᱮ ᱯᱚᱭᱥᱟ ᱠᱩᱲᱤ ᱠᱚ ᱡᱟ ᱜᱮᱞᱮ ᱟᱨᱡᱟᱣᱟ ᱟᱨ ᱚᱱᱟ ᱤᱭᱟᱹ ᱛᱮ ᱢᱚᱡᱽ ᱛᱮ ᱟᱹᱥᱩᱞ ᱠᱟᱛᱮᱫ ᱱᱩᱠᱩ ᱞᱮ ᱫᱚᱦᱚ ᱠᱚᱣᱟ